ᱱᱚᱣᱟ ᱡᱤᱭᱚᱱ ᱨᱮ ᱢᱤᱫᱴᱟᱝ ᱜᱷᱟᱨᱚᱸᱡᱽ ᱪᱟᱞᱟᱣ ᱠᱚᱛᱛᱮ ᱜᱮᱞᱮ ᱪᱟᱥ ᱠᱤᱝᱵᱟ ᱵᱤᱡᱽᱱᱮᱹᱥ ᱦᱳᱭᱛᱳ ᱡᱤᱱᱤᱥ ᱱᱚᱝᱠᱟᱱ ᱢᱮᱨᱚᱢ ᱪᱟᱥ ᱢᱮᱨᱚᱢ ᱫᱚᱦᱚ ᱠᱟᱛᱮᱫ ᱩᱱᱠᱩ ᱟᱹᱥᱩᱞ ᱠᱟᱛᱮᱫ ᱚᱱᱟ ᱠᱷᱚᱱᱟᱜ ᱴᱟᱠᱟ ᱯᱚᱭᱥᱟ ᱟᱨᱡᱟᱣ ᱜᱟᱱᱚᱜᱼᱟ ᱚᱱᱠᱟ ᱠᱟᱛᱮᱫ ᱢᱤᱫᱴᱟᱝ ᱜᱷᱟᱨᱚᱸᱡᱮ ᱪᱟᱞᱟᱣᱟ ᱱᱚᱣᱟ ᱜᱮ ᱱᱚᱣᱟ ᱡᱤᱭᱚᱱ ᱨᱮᱱᱟᱜ ᱜᱚᱱᱚᱝ ᱟᱨ ᱤᱧ ᱫᱚ ᱱᱚᱣᱟ ᱡᱚᱛᱚ ᱠᱷᱚᱱᱟᱜ ᱜᱚᱱᱚᱝ ᱱᱚᱣᱟ ᱡᱤᱭᱚᱱ ᱨᱮ ᱪᱟᱥ ᱜᱮ ᱡᱚᱛᱚ ᱠᱷᱚᱱᱟᱜ ᱢᱟᱨᱟᱝᱤᱧ ᱢᱚᱱᱮᱭᱟ ᱪᱟᱥ ᱴᱷᱤᱠᱼᱴᱷᱟᱠ ᱠᱚᱨᱟᱣ ᱤᱫᱤ ᱠᱟᱛᱮᱫ ᱱᱚᱣᱟ ᱜᱷᱟᱨᱚᱸᱡᱽ ᱡᱤᱭᱚᱱ ᱪᱟᱞᱟᱣ ᱦᱩᱭᱩᱜᱼᱟ ᱚᱱᱟᱛᱮ ᱪᱟᱥ ᱜᱮ ᱡᱚᱛᱚ ᱠᱷᱚᱱᱟᱜ ᱜᱚᱱᱚᱝᱼᱟᱱ ᱢᱚᱱᱮᱭᱟ